ᱤᱧ ᱜᱤᱧ ᱵᱟᱰᱟᱭ ᱦᱚᱪᱚ ᱞᱮᱫ ᱯᱮᱭᱟ ᱡᱮ ᱤᱧᱤᱡ ᱯᱷᱮᱵᱽᱨᱮᱴ ᱥᱤᱝᱜᱟᱨ ᱫᱚ ᱨᱟᱢ ᱢᱟᱨᱰᱤ ᱠᱟᱱᱟᱭ ᱟᱨ ᱡᱚᱠᱷᱚᱱ ᱟᱯᱮ ᱯᱮ ᱠᱩᱞᱤᱧ ᱠᱟᱱᱟ ᱤᱧᱫᱚ ᱚᱠᱟᱴᱟᱜ ᱥᱮᱨᱮᱧ ᱤᱧ ᱠᱩᱥᱤᱭᱟᱜᱼᱟ ᱛᱚ ᱢᱤᱫᱴᱟᱹᱝ ᱨᱟᱢ ᱢᱟᱹᱨᱰᱤᱭᱟᱜ ᱥᱮᱨᱮᱧ ᱛᱟᱭ ᱡᱟᱦᱟᱸ ᱤᱧᱢᱟ ᱴᱟᱴᱟ ᱨᱤᱱᱤᱡ ᱠᱚᱲᱟ ᱡᱷᱟᱲᱠᱷᱚᱸᱰ ᱨᱮ ᱢᱮᱱᱟᱜ ᱛᱤᱧᱟᱹ ᱚᱲᱟᱜ ᱚᱱᱟᱴᱟᱜ ᱥᱮᱨᱮᱧ ᱤᱧ ᱠᱩᱥᱤᱭᱟᱜᱼᱟ ᱟᱨ ᱚᱱᱟ ᱥᱮᱨᱮᱧ ᱟᱹᱰᱤ ᱡᱳᱨ ᱯᱷᱮᱮᱢᱟᱥ ᱜᱮᱭᱟ ᱟᱨ ᱟᱭᱢᱟ ᱦᱚᱲᱮ ᱨᱟᱹᱥᱠᱟᱹ ᱦᱚᱪᱚ ᱠᱟᱜ ᱠᱚᱣᱟ